ᱦᱚᱸᱜᱼᱚᱭ ᱟᱵᱚ ᱯᱟᱛᱟ ᱧᱮᱞ ᱵᱚ ᱪᱟᱞᱟᱜ ᱠᱟᱱᱟ ᱯᱩᱞᱤᱥ ᱴᱷᱟᱶ ᱨᱮ ᱢᱚᱡᱽ ᱜᱮ ᱦᱚᱨ ᱨᱟᱥᱛᱟ ᱠᱚᱨᱮ ᱛᱟᱨᱯᱚᱨᱮ ᱛᱳᱢᱟᱨ ᱟᱵᱚ ᱱᱤᱭᱟᱹ ᱧᱮᱧᱮᱞ ᱜᱚᱜᱚᱼᱵᱟᱵᱟ ᱟᱭᱢᱟ ᱤᱭᱟᱹ ᱠᱚ ᱦᱤᱡᱩᱜ ᱠᱟᱱᱟ ᱛᱟᱯᱚᱨᱮ ᱟᱵᱚ ᱱᱚᱣᱟᱼᱱᱚᱣᱟ ᱤᱭᱟᱹ ᱨᱮᱱ ᱡᱟᱦᱟᱱᱟᱜ ᱡᱷᱟᱢᱮᱞᱟ ᱡᱷᱚᱜᱽᱲᱟ ᱠᱚ ᱦᱩᱭ ᱞᱮᱱᱠᱷᱟᱱ ᱜᱚᱜᱚᱼᱵᱟᱵᱟ ᱯᱩᱞᱤᱥ ᱯᱨᱚᱥᱟᱥᱚᱱ ᱛᱟᱨᱯᱚᱨᱮ ᱢᱮᱱᱟᱜ ᱠᱚᱣᱟ ᱛᱟᱯᱚᱨᱮ ᱱᱚᱣᱟ ᱯᱟᱛᱟ ᱴᱟᱺᱰᱤ ᱨᱮ ᱢᱚᱡᱽ ᱜᱮ ᱮᱱᱮᱡ ᱥᱤᱨᱤᱧ ᱛᱟᱯᱚᱨᱮ ᱱᱚᱣᱟ ᱨᱟᱥᱛᱟ ᱵᱤᱨ ᱚᱱᱟ ᱠᱚᱨᱮ ᱦᱚᱸ ᱢᱚᱡᱽ ᱜᱮ ᱥᱟᱭᱠᱮᱞ ᱠᱚ ᱡᱟᱦᱟᱱᱟᱜ ᱠᱚᱵᱚᱱ ᱫᱚᱦᱚᱭᱟᱵᱚᱱ ᱢᱚᱡᱽ ᱛᱮᱜᱮ ᱛᱟᱦᱮᱱ ᱛᱟᱵᱚᱱᱟ ᱛᱟᱯᱚᱨᱮ ᱦᱚᱸᱜᱼᱚᱭ ᱯᱟᱛᱟᱭᱤᱧ ᱤᱭᱟᱹ ᱢᱟᱪᱷᱟᱱ ᱰᱟᱦᱚᱱ ᱞᱟᱱ ᱠᱚ ᱯᱷᱤᱥᱴᱤ ᱠᱚ ᱪᱟᱞᱟᱣ ᱵᱟᱲᱟ ᱛᱟᱵᱚᱱ ᱦᱟᱸᱜ ᱛᱚᱠᱷᱚᱱ ᱜᱮ ᱡᱷᱟᱢᱮᱞᱟ ᱡᱟᱦᱟᱱᱟᱜ ᱜᱮ ᱦᱩᱭ ᱞᱮᱱᱠᱷᱟᱱ ᱯᱩᱞᱤᱥ ᱯᱨᱚᱥᱟᱥᱚᱱ ᱢᱚᱡᱽ ᱜᱮᱠᱚ ᱟᱵᱚ ᱠᱚ ᱧᱮᱞ ᱫᱟᱨᱟᱢ ᱦᱟᱛᱟᱲ ᱛᱟᱯᱚᱨᱮ ᱟᱵᱚ ᱦᱚᱲ ᱯᱚᱞᱞᱤ ᱵᱷᱚᱞᱮᱱᱴᱤᱭᱟᱨ ᱠᱚ ᱛᱟᱦᱮᱱ ᱛᱟᱵᱚᱱᱟ ᱢᱮᱞᱟ ᱨᱮ ᱡᱚᱛᱚ ᱠᱚᱠᱚ ᱜᱟᱨᱰ ᱛᱟᱵᱚᱱᱟ ᱱᱟᱯᱟᱭ ᱛᱮᱜᱮ ᱦᱩᱭᱩᱜ ᱞᱮᱠᱟ ᱵᱚᱱ ᱪᱮᱥᱴᱟᱭ ᱞᱮᱠᱟ ᱤᱱᱟᱹ ᱯᱚᱨᱮ ᱱᱚᱜᱼᱚᱭ ᱜᱟᱰᱟ ᱰᱟᱹᱵᱽᱨᱟᱹᱜ ᱵᱚᱱ ᱪᱟᱞᱟᱜ ᱠᱟᱱᱟ ᱟᱵᱚ ᱡᱚᱛᱚ ᱵᱚᱭᱦᱟ ᱠᱚ ᱱᱮᱣᱛᱟ ᱵᱚᱱ ᱪᱟᱞᱟᱜ ᱠᱟᱱᱟ ᱧᱮᱞ ᱜᱮ ᱱᱟᱯᱟᱭ ᱵᱚᱱ ᱧᱮᱞ ᱞᱮᱠᱟ ᱵᱚᱱ ᱛᱟᱯᱚᱨᱮ ᱟᱵᱟᱨ ᱦᱚᱸᱜᱼᱚᱭ ᱥᱟᱦᱮᱵᱽᱰᱟᱸᱜᱟ ᱢᱮᱞᱟ ᱠᱚ ᱦᱩᱭᱩᱜ ᱠᱟᱱᱟ ᱯᱟᱛᱟ ᱟᱨ ᱚᱸᱰᱮ ᱦᱚᱸ ᱚᱝᱠᱟ ᱜᱮ ᱡᱚᱛᱚ ᱜᱮ ᱢᱟᱱᱮ ᱠᱚᱲᱟ ᱠᱩᱲᱤ ᱠᱚᱲᱟ ᱠᱚᱣᱟᱜ ᱢᱚᱡᱽ ᱜᱮ ᱫᱮᱠᱷᱟ ᱥᱩᱱᱟ ᱢᱮᱱᱟᱜ ᱵᱚᱱᱟ ᱛᱟᱯᱚᱨᱮ ᱟᱭᱢᱟ ᱦᱚᱲ ᱜᱮ ᱦᱩᱸ ᱱᱟᱯᱟᱭ ᱜᱮᱵᱚᱱ ᱧᱮᱞᱟᱠᱟᱫᱟ ᱛᱳᱢᱟᱨ ᱚᱝᱠᱟ ᱜᱮᱵᱚᱱ ᱛᱟᱦᱮ ᱞᱮᱱ ᱠᱷᱟᱱ ᱢᱚᱡᱽ ᱵᱟᱲᱟ ᱜᱮ ᱢᱚᱡᱽ ᱜᱮᱵᱚᱱ ᱛᱟᱦᱮᱱ ᱞᱮᱠᱟ ᱟᱨ ᱟᱵᱚ ᱛᱮ ᱵᱟᱵᱚᱱ ᱧᱮᱞ ᱞᱮᱠᱷᱟᱱ ᱚᱠᱚᱭ ᱧᱮᱞᱟ ᱟᱵᱚ ᱜᱮ ᱟᱵᱚ ᱵᱚᱱ ᱢᱚᱡᱽ ᱜᱮᱵᱟᱱ ᱱᱟᱯᱟᱭ ᱛᱚᱵᱚᱱ ᱡᱟᱦᱟᱱᱟᱜ ᱜᱮᱵᱚᱱ ᱢᱮᱞᱟᱭ ᱵᱚᱸᱜᱟ ᱵᱩᱨᱩ ᱱᱟᱯᱟᱭ ᱛᱮᱵᱚᱱ ᱛᱟᱵ ᱞᱟᱜᱟᱭ ᱟᱵᱚ ᱜᱮ ᱱᱚᱣᱟ ᱟᱵᱚ ᱜᱮᱛᱚᱵᱚᱱ ᱧᱮᱞᱟ ᱟᱵᱚ ᱨᱮᱱ ᱜᱤᱫᱽᱨᱟᱹ ᱜᱚᱛᱚ ᱠᱚ ᱦᱤᱡᱩᱜ ᱛᱟᱵᱚᱱᱟ ᱵᱚᱭᱦᱟ ᱵᱩᱦᱤᱱ ᱠᱚ ᱡᱚᱛᱚ ᱦᱚᱲ ᱜᱮ ᱠᱟᱹᱴᱤᱡ ᱠᱚ ᱞᱟᱹᱴᱩ ᱠᱚ ᱵᱚᱭᱮᱥ ᱠᱚ ᱦᱟᱲᱟᱢ ᱠᱚ ᱛᱟᱦᱮᱱ ᱛᱟᱵᱚᱱᱟ ᱩᱱᱠᱩ ᱱᱤᱭᱮ ᱩᱱᱠᱩ ᱢᱚᱡᱽ ᱛᱮᱠᱚ ᱧᱮᱞ ᱡᱚᱝ ᱞᱮᱠᱟ ᱵᱚ ᱡᱚᱛᱚ ᱦᱚᱲ ᱜᱮ ᱱᱟᱯᱟᱭ ᱛᱮᱵᱚᱱ ᱧᱮᱞ ᱱᱟᱯᱟᱭ ᱛᱮᱵᱚᱱ ᱥᱟᱸᱜᱤ ᱛᱮᱵᱚ ᱟᱨ ᱩᱱᱠᱩ ᱦᱚᱸ ᱡᱟᱦᱟᱸᱭ ᱯᱩᱞᱤᱥ ᱯᱨᱚᱥᱟᱥᱚᱱ ᱦᱚᱸ ᱡᱚᱛᱚ ᱜᱮ ᱱᱟᱯᱟᱭ ᱛᱮᱜᱮ ᱠᱩ ᱜᱟᱨᱰ ᱠᱟᱛᱮ ᱱᱟᱯᱟᱭ ᱛᱮᱜᱮ ᱠᱚ ᱛᱟᱦᱮᱱ ᱞᱟᱜᱟᱜᱼᱟ ᱢᱚᱡᱽ ᱜᱮ